ᱤᱧᱟᱹᱜ ᱡᱟᱦᱟᱸ ᱪᱮᱦᱨᱟ ᱠᱷᱮᱞᱚᱸᱰ ᱛᱤᱧ ᱫᱚ ᱠᱨᱤᱠᱮᱹᱴ ᱠᱷᱮᱞ ᱠᱨᱤᱠᱮᱴ ᱫᱚ ᱤᱧᱫᱚ ᱟᱹᱰᱤᱧ ᱮᱱᱮᱡᱟᱜ ᱛᱟᱦᱮᱱ ᱟᱨ ᱱᱤᱛᱚᱜ ᱫᱚ ᱵᱟᱹᱧ ᱮᱱᱮᱡ ᱫᱟᱲᱮᱭᱟᱜ ᱠᱟᱱᱟ ᱱᱤᱛᱚᱝ ᱪᱤᱠᱟᱛᱮ ᱦᱟᱸᱜ ᱥᱚᱢᱚᱭ ᱠᱚ ᱵᱟᱝᱟ ᱟᱨ ᱱᱚᱣᱟ ᱦᱚᱸ ᱠᱟᱹᱴᱤᱡ ᱯᱟᱨᱚᱢ ᱤᱫᱤᱜ ᱠᱟᱱᱟ ᱟᱨ ᱚᱲᱟᱜ ᱫᱩᱣᱟᱹᱨ ᱦᱚᱸ ᱪᱟᱞᱟᱣ ᱦᱩᱭᱩᱜ ᱠᱟᱱᱟ ᱚᱱᱟᱛᱮ ᱱᱮᱛᱟᱨ ᱫᱚ ᱵᱟᱹᱧ ᱮᱱᱮᱡ ᱫᱟᱲᱮᱭᱟᱜ ᱠᱟᱱᱟ ᱟᱨ ᱱᱚᱣᱟᱫᱚ ᱡᱟᱣ ᱫᱚ ᱞᱟᱜ ᱠᱟᱛᱮ ᱵᱮᱴ ᱞᱮ ᱵᱮᱱᱟᱣ ᱛᱟᱦᱮᱱ ᱟᱨ ᱵᱚᱞ ᱞᱮ ᱠᱤᱨᱤᱧ ᱠᱚᱣᱟ ᱟᱨ ᱥᱤᱫᱷᱳᱨᱤ ᱨᱮᱱᱟᱜ ᱣᱤᱠᱮᱹᱴ ᱛᱟᱞᱮ ᱛᱟᱦᱮᱱᱟ ᱟᱨ ᱮᱱᱛᱮ ᱨᱮᱦᱚᱸ ᱟᱞᱮᱭᱟᱜ ᱨᱟᱹᱥᱠᱟᱹ ᱟᱞᱮ ᱞᱮ ᱢᱟ ᱢᱟᱛᱚᱞᱟ ᱛᱟᱦᱮᱱ ᱟᱫᱚ ᱱᱮᱛᱟᱨ ᱫᱚ ᱟᱞᱮ ᱥᱩᱨ ᱠᱚᱨᱮ ᱫᱚ ᱢᱮᱱ ᱜᱟᱱᱚᱜᱼᱟ ᱟᱞᱮ ᱞᱮᱠᱟᱱ ᱴᱤᱢ ᱫᱚ ᱵᱟᱭ ᱛᱟᱦᱮᱱᱟ ᱟᱹᱰᱤ ᱵᱮᱥ ᱞᱮ ᱮᱱᱮᱡᱼᱟ ᱛᱟᱦᱮᱸ ᱟᱨ ᱚᱱᱠᱟᱜᱮ ᱱᱮᱭᱟᱣ ᱟᱞᱮ ᱨᱚᱯᱚᱲᱚᱜᱼᱟ ᱞᱮ ᱮᱱᱦᱚᱸ ᱜᱮ ᱠᱷᱮᱞᱚᱸᱰ ᱫᱚᱞᱮ ᱠᱷᱮᱞᱚᱸᱰ ᱜᱮᱭᱟ ᱛᱟᱦᱮᱱ ᱟᱨ ᱱᱤᱛᱚᱜ ᱩᱱᱠᱩ ᱠᱚ ᱫᱚᱞᱮ ᱦᱟᱲᱟᱢ ᱤᱫᱤᱭᱮᱱᱟ ᱟᱨ ᱜᱤᱫᱽᱨᱟᱹ ᱠᱚ ᱛᱟᱞᱮ ᱥᱮᱬᱟᱭᱮᱱᱟ ᱱᱤᱛᱚᱜ ᱫᱚ ᱜᱤᱫᱽᱨᱟᱹ ᱠᱚ ᱠᱷᱮᱞᱚᱸᱰ ᱵᱟᱲᱟᱭᱮᱫᱟ ᱟᱨ ᱱᱤᱛᱚᱜ ᱫᱚ ᱴᱤᱵᱷᱤ ᱠᱚᱨᱮ ᱜᱮᱞᱮ ᱧᱮᱞ ᱵᱟᱲᱟᱭᱮᱫᱼᱟ ᱠᱷᱮᱞᱚᱸᱰ ᱫᱚ ᱠᱨᱤᱠᱮᱹᱴ ᱠᱷᱮᱞᱚᱸᱰ ᱫᱚ